ᱦᱮᱞᱳ ᱦᱮᱸ ᱦᱮᱞᱳ ᱠᱳᱪ ᱵᱮᱱ ᱞᱟᱹᱭᱮᱜᱼᱟ ᱟᱪᱪᱷᱟ ᱴᱷᱤᱠ ᱞᱟᱹᱭ ᱢᱮ ᱟᱪᱪᱷᱟ ᱴᱤᱢ ᱴᱤᱢ ᱫᱚ ᱢᱮᱱᱟᱜ ᱠᱚᱜᱮᱭᱟ ᱯᱞᱮᱭᱟᱨ ᱠᱚᱫᱚ ᱴᱤᱢ ᱦᱚᱸ ᱛᱟᱞᱮ ᱢᱮᱱᱟᱜ ᱜᱮᱭᱟ ᱵᱚᱞ ᱠᱚᱞᱮ ᱠᱷᱮᱞ ᱠᱟᱱ ᱜᱮᱭᱟ ᱟᱨ ᱯᱞᱮᱭᱟᱨ ᱠᱚᱛᱟᱞᱮ ᱦᱚᱸ ᱢᱮᱱᱟᱜ ᱠᱚᱜᱮᱭᱟ ᱟᱫᱚ ᱪᱮᱫ ᱠᱳᱪ ᱪᱮᱫ ᱠᱳᱪ ᱠᱳᱪ ᱞᱮᱭᱟᱢ ᱥᱮ ᱪᱮᱫ ᱟᱪᱪᱷᱟ ᱟᱫᱚ ᱠᱳᱪ ᱢᱟᱢ ᱠᱳᱪ ᱞᱮᱜᱮ ᱟᱫᱚ ᱪᱮᱫ ᱞᱮᱠᱟ ᱯᱷᱤ ᱠᱚ ᱪᱮᱫ ᱞᱮᱠᱟᱢ ᱦᱟᱛᱟᱣᱟ ᱠᱳᱪ ᱠᱚᱨᱮᱱᱟᱜ ᱯᱟᱪᱮᱜ ᱯᱷᱤ ᱠᱚᱢ ᱦᱟᱛᱟᱣ ᱛᱤᱱᱟᱹᱜ ᱜᱟᱱ ᱠᱟᱛᱮᱫ ᱟᱪᱪᱷᱟ ᱥᱮᱛᱟᱜ ᱵᱟᱝ ᱥᱮ ᱯᱷᱤ ᱠᱚᱫᱚ ᱵᱟᱭ ᱞᱟᱜᱟᱜᱼᱟ ᱵᱟᱝᱠᱷᱟᱱ ᱟᱪᱪᱷᱟ ᱟᱪᱪᱷᱟ ᱛᱤᱱᱟᱹᱜ ᱜᱟᱱ ᱯᱞᱮᱭᱟᱨ ᱠᱳᱪ ᱠᱚᱣᱟᱢ ᱥᱮ ᱠᱚᱢ ᱥᱚᱢ ᱜᱮᱥᱮ ᱤᱱᱠᱟᱹ ᱢᱤᱫᱴᱟᱜ ᱵᱟᱨᱭᱟ ᱴᱤᱢ ᱜᱟᱱ ᱛᱤᱱᱟᱹᱜ ᱜᱟᱱ ᱴᱤᱢ ᱮᱢ ᱠᱳᱪ ᱠᱚᱣᱟ ᱟᱪᱪᱷᱟ ᱟᱪᱪᱷᱟ ᱵᱟᱝᱟ ᱴᱤᱢ ᱠᱚ ᱛᱟᱞᱮ ᱫᱚ ᱟᱞᱮᱭᱟᱜ ᱱᱟᱦᱟᱸᱜ ᱢᱤᱫᱴᱟᱝ ᱢᱮᱱᱟᱜᱼᱟ ᱦᱮᱸ ᱥᱮ ᱯᱞᱮᱭᱟᱨ ᱠᱚᱢ ᱥᱮ ᱠᱚᱢ ᱢᱮᱱᱟᱜ ᱠᱚᱣᱟ ᱦᱟᱸᱜ ᱵᱟᱭᱤᱥ ᱡᱚᱱ ᱜᱟᱱ ᱢᱮᱱᱟᱜ ᱠᱚᱛᱟᱞᱮᱭᱟ ᱡᱟᱹᱥᱛᱤ ᱠᱷᱟᱱ ᱡᱟᱹᱥᱛᱤ ᱦᱮᱸ ᱥᱮ ᱛᱤᱱᱟᱹᱜ ᱯᱚᱱᱨᱚ ᱡᱚᱱ ᱜᱟᱱ ᱫᱚ ᱢᱮᱱᱟᱜ ᱠᱚᱣᱟ ᱵᱮᱥ ᱵᱮᱥ ᱟᱨ ᱠᱳᱪ ᱞᱮᱭᱟᱢ ᱮᱱᱠᱷᱟᱱ ᱫᱚ ᱪᱟᱞᱟᱜ ᱟᱞᱮ ᱦᱮᱸ ᱥᱮ ᱟᱫᱚ ᱚᱠᱟ ᱚᱠᱟ ᱜᱨᱟᱣᱩᱱᱰ ᱨᱮᱢ ᱠᱳᱪ ᱞᱮᱭᱟ ᱮᱱᱠᱷᱟᱱ ᱟᱞᱮ ᱪᱟᱞᱟᱜ ᱟᱞᱮ ᱯᱨᱮᱠᱴᱤᱥ ᱞᱟᱹᱜᱤᱫ ᱟᱪᱪᱷᱟ ᱚᱲᱟᱜ ᱟᱪᱪᱷᱟ ᱟᱪᱪᱷᱟ ᱚᱱᱟᱜᱮ ᱵᱟᱝ ᱥᱮ ᱟᱪᱪᱷᱟ ᱟᱪᱪᱷᱟ ᱟᱫᱚ ᱛᱤᱱ ᱨᱮᱞᱮ ᱪᱟᱞᱟᱜᱼᱟ ᱡᱩᱫᱤᱢ ᱠᱳᱪ ᱞᱮᱠᱷᱟᱱ ᱫᱚ ᱥᱮᱛᱟᱜ ᱥᱮᱛᱟᱜ ᱵᱟᱝ ᱥᱮ ᱟᱪᱪᱷᱟ ᱟᱪᱪᱷᱟ ᱟᱫᱚ ᱥᱮᱛᱟᱜ ᱛᱤᱱᱟᱹᱜ ᱚᱠᱛᱚ ᱠᱚᱢ ᱥᱮ ᱠᱚᱢ ᱛᱤᱱᱟᱹᱜ ᱵᱟᱡᱟᱣ ᱠᱚᱛᱮ ᱞᱮ ᱥᱮᱴᱮᱨᱚᱜᱼᱟ ᱚᱸᱰᱮ ᱜᱨᱟᱣᱩᱱᱰ ᱠᱚᱛᱮ ᱥᱮᱛᱟᱜ ᱢᱤᱫᱴᱟᱝ ᱨᱤᱯᱳᱴᱤᱝ ᱴᱟᱭᱤᱢ ᱤᱱᱠᱟᱹ ᱥᱟᱲᱮ ᱪᱟᱨ ᱠᱚᱛᱮ ᱚᱸᱰᱮ ᱥᱮᱴᱮᱨᱚᱜ ᱦᱩᱭᱩᱜ ᱛᱟᱞᱮᱭᱟ ᱵᱟᱝ ᱥᱮ ᱟᱪᱪᱷᱟ ᱟᱪᱪᱷᱟ ᱟᱨ ᱢᱤᱫ ᱜᱷᱟᱹᱲᱤᱡ ᱟᱨ ᱚᱸᱰᱮ ᱪᱮᱫ ᱞᱮᱠᱟ ᱚᱸᱰᱮ ᱛᱤᱱᱟᱹᱜ ᱜᱟᱱ ᱯᱞᱮᱭᱟᱨ ᱞᱮ ᱪᱟᱞᱟᱜᱼᱟ ᱮᱱᱠᱷᱟᱱ ᱛᱤᱱᱟᱹᱜ ᱜᱟᱱ ᱯᱞᱮᱭᱟᱨ ᱞᱮ ᱪᱟᱞᱟᱜᱼᱟ ᱮᱱᱠᱷᱟᱱ ᱵᱟᱭᱤᱥ ᱛᱮᱭᱤᱥ ᱡᱚᱱ ᱜᱟᱱ ᱟᱫᱚ ᱴᱷᱤᱠ ᱜᱮᱭᱟ ᱦᱟᱸᱜ ᱠᱚᱲᱟ ᱠᱚ ᱯᱷᱩᱴᱵᱚᱞ ᱯᱞᱮᱭᱟᱨ ᱠᱚᱧ ᱞᱟᱹᱭ ᱟᱠᱚᱣᱟ ᱮᱱᱠᱷᱟᱱ ᱟᱫᱚ ᱛᱤᱥ ᱠᱷᱚᱱ ᱞᱮ ᱪᱟᱞᱟᱜᱼᱟ ᱯᱨᱮᱠᱴᱤᱥ ᱞᱟᱹᱜᱤᱫ ᱛᱮ ᱟᱪᱪᱷᱟ ᱜᱟᱯᱟ ᱠᱷᱚᱱ ᱜᱮᱞᱮ ᱪᱟᱞᱟᱜᱼᱟ ᱛᱚᱵᱮ ᱮᱱᱠᱷᱟᱱ ᱪᱮᱫ ᱮᱢ ᱞᱟᱹᱭᱮᱜᱼᱟ ᱜᱟᱯᱟ ᱠᱷᱚᱱ ᱡᱩᱫᱤᱢ ᱠᱳᱪ ᱞᱮᱠᱷᱟᱱ ᱫᱚ ᱜᱟᱯᱟ ᱠᱷᱚᱱ ᱜᱮᱞᱮ ᱪᱟᱞᱟᱜᱼᱟ ᱦᱮᱸ ᱜᱟᱯᱟ ᱠᱷᱚᱱ ᱜᱮᱞᱮ ᱪᱟᱞᱟᱜᱼᱟ ᱛᱚᱵᱮ ᱮᱱᱠᱷᱟᱱ ᱛᱚᱵᱮ ᱦᱟᱸᱜ ᱜᱟᱯᱟ ᱠᱷᱚᱱ ᱜᱮᱞᱮ ᱪᱟᱞᱟᱜᱼᱟ ᱛᱚᱵᱮ ᱜᱟᱯᱟ ᱚᱱᱠᱟ ᱦᱟᱸᱜ ᱨᱤᱯᱳᱨᱴᱮᱜᱼᱟ ᱞᱮ ᱛᱚᱵᱮ ᱥᱟᱲᱮ ᱪᱟᱨ ᱵᱟᱡᱮ ᱥᱮᱫ ᱞᱮᱠᱟ ᱟᱨ ᱚᱸᱰᱮ ᱛᱤᱱᱟᱹᱜ ᱵᱟᱡᱟᱜ ᱫᱷᱟᱹᱨᱤᱡ ᱮᱢ ᱞᱟᱹᱭ ᱠᱮᱫᱟ ᱤᱭᱟᱹ ᱫᱚ ᱯᱮᱠᱴᱤᱥ ᱫᱚ ᱟᱨ ᱢᱤᱫ ᱫᱤᱱ ᱛᱟᱦᱮᱱᱟ ᱵᱟᱝ ᱥᱮ ᱴᱷᱤᱠ ᱜᱮᱭᱟ ᱛᱚᱵᱮ ᱮᱱᱠᱷᱟᱱ ᱜᱟᱯᱟ ᱦᱟᱸᱜ ᱞᱮ ᱪᱟᱞᱟᱜ ᱠᱟᱱᱟ ᱦᱳᱭ ᱥᱮ ᱜᱟᱯᱟ ᱠᱷᱚᱱ ᱠᱚᱲᱟ ᱠᱚᱧ ᱞᱟᱹᱭ ᱟᱠᱚ ᱠᱟᱱᱟ